ᱦᱮᱞᱳ ᱤᱧ ᱨᱟᱡᱮᱥ ᱢᱩᱨᱢᱩᱧ ᱞᱟᱹᱭᱮᱜᱼᱟ ᱱᱚᱣᱟ ᱮᱢᱟᱡᱚᱱ ᱨᱮ ᱤᱧ ᱦᱮᱹᱰᱯᱷᱳᱱᱤᱧ ᱚᱰᱟᱨ ᱞᱮᱜᱼᱟ ᱱᱚᱣᱟ ᱦᱮᱹᱰᱯᱷᱳᱱ ᱡᱟᱭᱜᱟᱨᱮ ᱮᱴᱟᱜ ᱠᱤᱪᱷᱩ ᱚᱰᱟᱨ ᱦᱮᱡ ᱠᱟᱱᱟ ᱱᱚᱣᱟ ᱨᱤᱴᱟᱨᱱ ᱜᱟᱱᱚᱜᱼᱟ ᱥᱮ ᱵᱟᱝ ᱜᱟᱱᱚᱜᱼᱟ ᱜᱟᱱ ᱠᱷᱟᱱ ᱫᱚ ᱨᱤᱴᱟᱨᱱ ᱠᱟᱹᱛᱤᱧ ᱯᱮ ᱱᱚᱣᱟ ᱚᱨᱰᱟᱨ ᱟᱨ ᱤᱧᱟᱹᱜ ᱯᱚᱭᱥᱟ ᱨᱤᱯᱷᱟᱱᱰ ᱠᱟᱹᱛᱤᱧ ᱯᱮ ᱱᱚᱣᱟ ᱮᱢᱟᱡᱚᱱ ᱨᱮ ᱤᱧᱟᱹᱜ ᱟᱭᱰᱤ ᱵᱟᱝᱠᱷᱟᱱ ᱤᱧᱟᱹᱜ ᱱᱚᱣᱟ ᱮᱠᱟᱣᱩᱱᱴ ᱠᱚ ᱵᱮᱱ ᱟᱠᱟᱫ ᱛᱤᱧᱟᱹ ᱱᱚᱣᱟ ᱮᱠᱟᱣᱩᱱᱴ ᱪᱤᱠᱟᱹᱛᱮ ᱠᱷᱩᱞᱟᱹᱣ ᱜᱟᱱᱚᱜᱼᱟ ᱡᱩᱫᱤ ᱠᱷᱩᱞᱟᱹᱣ ᱜᱟᱱᱚᱜᱼᱟ ᱛᱟᱦᱞᱮ ᱠᱷᱩᱞᱟᱹᱣ ᱠᱟᱹᱛᱤᱧ ᱯᱮ ᱤᱧᱟᱹᱜ ᱱᱚᱣᱟ ᱟᱭᱰᱤ ᱡᱟᱛᱮ ᱤᱧ ᱮᱴᱟᱜ ᱠᱤᱪᱷᱩ ᱡᱤᱱᱤᱥ ᱠᱚᱧ ᱚᱨᱰᱟᱨ ᱫᱟᱲᱮᱜ ᱢᱟ